ᱚᱱᱞᱟᱭᱤᱱ ᱚᱰᱟᱨ ᱛᱮ ᱢᱤᱫ ᱫᱷᱟᱣᱤᱧ ᱢᱟᱜᱟᱣ ᱞᱮᱫᱟ ᱢᱤᱫᱴᱮᱡ ᱢᱤᱫ ᱡᱳᱲᱟ ᱥᱩᱧ ᱢᱟᱜᱟᱣ ᱞᱮᱫᱟ ᱯᱟᱱᱟᱦᱤ ᱟᱫᱚ ᱚᱱᱟ ᱟᱹᱰᱤ ᱢᱚᱡᱽ ᱜᱮ ᱛᱟᱦᱮᱸ ᱠᱟᱱᱟ ᱥᱮ ᱚᱱᱟ ᱚᱠᱟᱧ ᱦᱩᱫᱤᱥ ᱠᱟᱜ ᱛᱟᱦᱮᱸᱜᱼᱟ ᱥᱮ ᱚᱠᱟ ᱵᱟᱹᱧ ᱧᱟᱢ ᱞᱮᱫᱟ ᱵᱟᱡᱟᱨ ᱨᱮ ᱚᱱᱠᱟᱱ ᱠᱳᱣᱟᱞᱤᱴᱤ ᱵᱟᱹᱧ ᱞᱮᱫ ᱛᱟᱦᱮᱸᱜᱼᱟ ᱤᱱᱟᱹᱜ ᱫᱟᱢ ᱛᱮ ᱟᱨ ᱟᱹᱰᱤ ᱥᱚᱥᱛᱟ ᱫᱟᱢ ᱛᱤᱧ ᱧᱟᱢ ᱠᱮᱫᱟ ᱚᱱᱞᱟᱭᱤᱱ ᱨᱮ ᱥᱮ ᱯᱷᱤᱞᱤᱯᱠᱟᱨᱴ ᱨᱮ ᱟᱹᱰᱤ ᱥᱚᱥᱛᱟ ᱫᱟᱢ ᱛᱤᱧ ᱧᱟᱢ ᱠᱮᱫᱟ ᱚᱱᱟ ᱨᱮᱭᱟᱜ ᱠᱚᱣᱟᱞᱤᱴᱤ ᱦᱚᱸ ᱵᱮᱥ ᱜᱮ ᱛᱟᱦᱮᱸ ᱠᱟᱱᱟ ᱟᱹᱰᱤ ᱢᱚᱡᱽ ᱠᱚᱣᱟᱞᱤᱴᱤ ᱨᱮᱭᱟᱜ ᱛᱟᱦᱮᱸ ᱠᱟᱱᱟ ᱟᱨ ᱰᱮᱞᱤᱵᱷᱟᱨᱤ ᱦᱚᱸ ᱴᱟᱭᱤᱢ ᱨᱮᱜᱮ ᱦᱩᱭᱱᱟ ᱥᱚᱢᱚᱭ ᱨᱮᱜᱮ ᱚᱠᱟ ᱰᱮᱹᱴ ᱛᱟᱦᱮᱸ ᱠᱟᱱᱟ ᱚᱠᱟ ᱚᱠᱟ ᱫᱤᱱ ᱛᱟᱦᱮᱸ ᱠᱟᱱᱟ ᱟᱨ ᱛᱤᱱᱟᱹᱜ ᱥᱚᱢᱚᱭ ᱛᱟᱦᱮᱸ ᱠᱟᱱᱟ ᱚᱱᱟ ᱚᱱᱟ ᱞᱮᱠᱟ ᱛᱮᱜᱮ ᱰᱮᱞᱤᱵᱷᱟᱨᱤ ᱦᱩᱭᱮᱱᱟ ᱟᱹᱰᱤ ᱢᱚᱡᱽ ᱜᱮᱭᱟ ᱱᱚᱣᱟ ᱚᱱᱞᱟᱭᱤᱱ ᱥᱤᱥᱴᱮᱢ ᱨᱮ ᱡᱟᱦᱟᱱᱟᱜ ᱵᱚᱞᱮ ᱪᱤᱠᱟ ᱟᱨ ᱚᱱᱟ ᱥᱟᱢᱟᱱ ᱟᱹᱰᱤ ᱡᱟᱹᱥᱛᱤᱧ ᱠᱩᱥᱤᱭᱟᱫᱟ ᱪᱮᱫᱟᱜ ᱚᱱᱟ ᱢᱟᱨᱠᱮᱴ ᱵᱟᱝ ᱛᱟᱦᱮᱸ ᱠᱟᱱᱟ ᱱᱚᱣᱟ ᱥᱩᱨ ᱠᱚᱨᱮᱜ ᱵᱟᱡᱟᱨ ᱨᱮ ᱵᱟᱝ ᱛᱟᱦᱮᱸ ᱠᱟᱱᱟ ᱟᱨ ᱧᱟᱢ ᱠᱮᱫᱟᱧ ᱟᱨ ᱚᱱᱟ ᱦᱚᱸ ᱢᱚᱡᱽ ᱠᱚᱣᱟᱞᱤᱴᱤ ᱨᱮᱱᱟᱜ ᱜᱮ ᱦᱮᱡ ᱮᱱᱟ